ᱱᱟᱦᱟᱜ ᱨᱮᱫᱚ ᱥᱚᱝᱥᱠᱨᱤᱛ ᱯᱟᱹᱨᱥᱤ ᱤᱝᱨᱮᱹᱡᱤ ᱯᱟᱹᱨᱥᱤ ᱚᱱᱮ ᱵᱤᱫᱷᱟᱱ ᱥᱚᱵᱷᱟ ᱨᱮ ᱞᱟᱦᱟ ᱤᱫᱤᱣᱟᱠᱟᱱᱟ ᱟᱨ ᱥᱚᱝᱥᱠᱨᱤᱛ ᱨᱮ ᱪᱮᱫ ᱵᱟᱠᱠᱚ ᱨᱚᱪᱚᱱᱟ ᱥᱚᱱᱫᱤᱵᱤᱪᱪᱷᱮᱫ ᱢᱮᱱᱟᱜᱼᱟ ᱚᱱᱟᱞᱮᱠᱟᱛᱮ ᱤᱝᱨᱮᱹᱡᱤ ᱨᱮᱦᱚᱸ ᱢᱮᱱᱟᱜᱼᱟ ᱟᱨ ᱟᱵᱚᱣᱟᱜ ᱥᱟᱱᱛᱟᱞ ᱯᱟᱹᱨᱥᱤ ᱨᱮ ᱵᱤᱫᱷᱟᱱ ᱥᱚᱵᱷᱟ ᱨᱮ ᱟᱹᱵᱩ ᱞᱟᱦᱟᱣᱟᱠᱟᱱ ᱛᱟᱵᱩᱱᱟ ᱰᱮᱯᱞᱚᱯ ᱠᱟᱱᱟ ᱟᱨ ᱚᱱᱟ ᱨᱮᱦᱚᱸ ᱵᱟᱠᱠᱚ ᱨᱚᱪᱚᱱᱟ ᱠᱚ ᱥᱚᱱᱫᱤ ᱵᱤᱪᱪᱷᱮᱫ ᱠᱚᱦᱚᱸ ᱢᱮᱱᱟᱜ ᱛᱟᱵᱚᱱᱟ